ᱤᱧ ᱫᱚ ᱠᱨᱮᱰᱤᱴ ᱠᱟᱨᱰ ᱤᱫᱤ ᱠᱟᱛᱮ ᱥᱚᱱᱛᱚᱨᱤᱧ ᱛᱟᱦᱮᱱ ᱜᱮᱭᱟ ᱱᱚᱣᱟ ᱨᱮ ᱞᱮᱱ ᱫᱮᱱ ᱫᱚ ᱟᱹᱰᱤ ᱢᱚᱡᱽ ᱛᱮᱜᱮ ᱜᱚᱲᱚᱭ ᱮᱢᱚᱜᱚᱜᱼᱟ ᱪᱮᱫᱟᱜ ᱥᱮ ᱚᱠᱛᱚ ᱱᱟᱹᱯᱤᱛ ᱟᱵᱚ ᱡᱟᱦᱟᱸ ᱛᱤᱱᱟᱹᱜ ᱠᱟᱹᱣᱰᱤ ᱵᱚᱱ ᱡᱟᱹᱨᱩᱲ ᱟᱵᱚᱱᱟ ᱩᱱᱟᱹᱜ ᱠᱟᱹᱣᱰᱤ ᱜᱮ ᱵᱚᱱ ᱧᱟᱢ ᱫᱟᱲᱮᱭᱟᱜᱼᱟ ᱦᱮᱸ ᱤᱧ ᱫᱚ ᱱᱚᱣᱟ ᱠᱨᱮᱰᱤᱴ ᱠᱟᱨᱰ ᱛᱟᱞᱟ ᱛᱮᱜᱮ ᱠᱟᱹᱣᱵᱤ ᱠᱚᱧ ᱮᱯᱮᱢ ᱪᱟᱯᱟᱞᱟ